ᱯᱚᱸᱫᱽᱨᱚ ᱟᱜᱚᱥᱴ ᱩᱱᱤᱥᱥᱚ ᱥᱟᱸᱭᱛᱟᱞᱞᱤᱥ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱯᱟᱸᱪ ᱢᱮ ᱩᱱᱤᱥᱥᱚ ᱯᱟᱸᱪ ᱛᱤᱥ ᱡᱩᱱ ᱟᱴᱷᱟᱨᱚᱥᱚ ᱯᱟᱸᱪᱯᱚᱱ ᱮᱜᱟᱨᱚ ᱯᱷᱮᱵᱽᱨᱩᱣᱟᱨᱤ ᱥᱚᱛᱮᱨᱚᱥᱚ ᱯᱚᱧᱪᱟᱥ